ᱱᱚᱣᱟ ᱠᱚᱨᱮ ᱡᱟᱦᱟᱸ ᱯᱚᱞᱴᱨᱤ ᱠᱚᱠᱚ ᱟᱥᱩᱞᱮᱫ ᱠᱚ ᱩᱱᱠᱩ ᱫᱚ ᱥᱚᱨᱠᱟᱨ ᱠᱷᱚᱡ ᱜᱮᱠᱩ ᱨᱟᱱ ᱠᱚ ᱮᱢᱟ ᱟᱠᱚ ᱠᱟᱱᱟ ᱤᱱᱡᱤᱥᱮᱱ ᱠᱚ ᱩᱱᱠᱩ ᱫᱚ ᱚᱱᱟ ᱠᱷᱚᱡ ᱜᱮᱠᱚ ᱵᱟᱧᱪᱟᱣᱮᱫ ᱠᱚᱣᱟ ᱟᱞᱮ ᱫᱚ ᱴᱚᱞᱟ ᱯᱟᱲᱟ ᱨᱮ ᱚᱲᱟᱜ ᱨᱮᱞᱮ ᱟᱹᱥᱩᱞ ᱠᱚᱭᱟ ᱜᱮᱰᱮ ᱥᱤᱢ ᱫᱚ ᱚᱱᱠᱟ ᱡᱟᱦᱟᱱᱟᱜ ᱦᱩᱭ ᱞᱮᱱ ᱛᱟᱠᱚ ᱡᱷᱤᱢᱟᱹᱛ ᱠᱚ ᱮᱢᱟ ᱠᱚ ᱡᱮᱢᱚᱱ ᱞᱮ ᱵᱟᱰᱟᱭᱟ ᱱᱚᱣᱟ ᱥᱟᱥᱟᱝ ᱢᱮᱥᱟ ᱞᱮᱠᱷᱟᱱ ᱫᱟᱠᱟ ᱞᱮ ᱮᱢᱟ ᱠᱚᱣᱟ ᱤᱱᱟᱹ ᱛᱮᱦᱚᱸ ᱠᱚ ᱨᱮᱦᱟᱭᱚᱜ ᱜᱮᱭᱟ ᱚᱠᱟ ᱫᱚ ᱠᱚᱜᱟᱜ ᱨᱟᱥᱟ ᱦᱚᱸ ᱞᱮ ᱤᱭᱟᱹ ᱠᱟᱛᱮᱞᱮ ᱮᱢᱟ ᱠᱚᱣᱟ ᱚᱱᱟ ᱛᱮᱦᱚᱸ ᱦᱩᱭᱩᱜ ᱜᱮᱭᱟ ᱪᱟᱯᱟᱛᱤ ᱦᱮᱰᱮᱡ ᱠᱟᱛᱮ ᱚᱱᱟ ᱠᱚᱦᱚᱸ ᱞᱮ ᱮᱢᱟᱠᱚᱜᱮᱭᱟ ᱫᱚᱨᱠᱟ ᱦᱩᱭᱩᱜ ᱠᱷᱟᱡ ᱠᱤᱨᱤᱧ ᱠᱟᱛᱮ ᱵᱟᱡᱟᱨ ᱠᱷᱚᱡ ᱨᱟᱱ ᱞᱮ ᱟᱜᱩᱭᱟ ᱚᱱᱟ ᱠᱚᱛᱮ ᱞᱮ ᱨᱟᱱ ᱠᱚᱣᱟ ᱚᱱᱟ ᱠᱚᱛᱮ ᱞᱮ ᱵᱟᱧᱪᱟᱣ ᱠᱚᱣᱟ